ᱛᱮᱦᱮᱧ ᱡᱮᱜᱮᱛ ᱡᱟᱠᱟᱛ ᱨᱮ ᱥᱟᱱᱛᱟᱲᱤ ᱯᱟᱹᱨᱥᱤ ᱨᱚᱨᱚᱲ ᱞᱟᱹᱜᱤᱫ ᱫᱚ ᱟᱵᱚ ᱫᱚ ᱟᱹᱰᱤ ᱪᱮᱞᱮᱡᱽ ᱨᱮᱜᱮ ᱢᱮᱱᱟᱜ ᱵᱚᱱᱟ ᱡᱟᱦᱟᱸ ᱞᱮᱠᱟ ᱢᱮᱱ ᱜᱟᱱᱚᱜᱼᱟ ᱠᱤ ᱟᱵᱚ ᱥᱟᱱᱛᱟᱲᱤ ᱯᱟᱹᱨᱥᱤ ᱫᱚ ᱟᱹᱰᱤ ᱠᱤᱥᱟᱹᱬ ᱟᱨ ᱥᱟᱬᱮᱥᱟᱱ ᱯᱟᱹᱨᱥᱤ ᱠᱟᱱᱟ ᱡᱟᱦᱟᱸ ᱞᱮᱠᱟ ᱮᱴᱟᱜ ᱯᱟᱹᱨᱥᱤ ᱠᱚ ᱚᱱᱟ ᱠᱚ ᱫᱚ ᱩᱱᱟᱹᱜ ᱟᱵᱚ ᱞᱮᱠᱟ ᱫᱚ ᱵᱟᱝ ᱠᱤᱥᱟᱹᱬᱟ ᱡᱮᱢᱚᱱ ᱟᱵᱚ ᱫᱚᱵᱚᱱ ᱢᱮᱱᱟ ᱪᱮᱬᱮ ᱫᱚᱭ ᱟᱵ ᱟᱠᱟᱱᱟ ᱥᱤᱢ ᱫᱚᱭ ᱚᱵᱚᱨ ᱟᱠᱟᱱᱟ ᱰᱟᱹᱝᱨᱤ ᱫᱚᱭ ᱵᱩᱨᱩᱢ ᱟᱠᱟᱱᱟ ᱟᱨ ᱟᱵᱚ ᱫᱚᱵᱚᱱ ᱫᱩᱲᱩᱵ ᱟᱠᱟᱱᱟ ᱮᱴᱟᱜ ᱯᱟᱹᱨᱥᱤᱛᱮ ᱚᱱᱟ ᱫᱚᱠᱚ ᱢᱮᱱᱟ ᱪᱮᱬᱮ ᱵᱚᱥᱤᱪᱷᱮ ᱜᱚᱨᱩ ᱵᱚᱥᱤᱪᱷᱮ ᱟᱨ ᱢᱩᱨᱜᱟᱹ ᱵᱚᱥᱤᱪᱷᱮ ᱡᱚᱛᱚ ᱜᱮ ᱵᱚᱥᱤᱪᱷᱮ ᱤᱱᱟᱹ ᱠᱷᱟᱱ ᱚᱱᱟ ᱫᱚ ᱡᱚᱛᱚ ᱜᱮ ᱵᱚᱥᱤᱪᱷᱮ ᱟᱨ ᱟᱵᱚᱣᱟᱜ ᱛᱮᱫᱚ ᱚᱱᱟ ᱫᱚ ᱵᱷᱮᱜᱟᱨ ᱵᱷᱮᱜᱟᱨ ᱢᱮᱱᱮᱫ ᱢᱮᱱᱟᱜᱼᱟ ᱦᱮᱸ ᱚᱱᱠᱟ ᱞᱮᱠᱟᱛᱮ ᱟᱵᱚᱣᱟᱜ ᱯᱟᱹᱨᱥᱤ ᱫᱚ ᱟᱹᱰᱤ ᱜᱮ ᱱᱟᱯᱟᱭᱟ ᱟᱵᱚ ᱥᱟᱱᱛᱟᱲᱤ ᱯᱟᱹᱨᱥᱤ ᱫᱚ ᱡᱚᱛᱚ ᱯᱟᱹᱨᱥᱤ ᱠᱷᱚᱱ ᱠᱤᱥᱟᱹᱬᱟᱱ ᱯᱟᱹᱨᱥᱤ ᱠᱟᱱᱟ ᱚᱱᱟ ᱞᱮᱠᱟᱛᱮ ᱢᱮᱱ ᱜᱟᱱᱚᱜᱼᱟ ᱟᱵᱚᱣᱟᱜ ᱯᱟᱹᱨᱥᱤ ᱫᱚ ᱟᱹᱰᱤ ᱜᱮ ᱥᱚᱨᱮᱥᱟ ᱟᱹᱰᱤ ᱜᱮ ᱱᱟᱯᱟᱭᱟ ᱟᱨ ᱱᱚᱣᱟ ᱫᱚ ᱟᱵᱚ ᱞᱟᱹᱜᱤᱫ ᱟᱹᱰᱤ ᱥᱟᱯᱲᱟᱣ ᱨᱮ ᱛᱟᱦᱮᱱ ᱫᱚᱨᱠᱟ ᱠᱟᱱᱟ ᱟᱵᱚ ᱟᱹᱰᱤ ᱥᱟᱯᱲᱟᱣ ᱠᱟᱛᱮ ᱵᱚᱱ ᱛᱟᱦᱮᱱᱢᱟ ᱚᱱᱠᱟᱱᱟᱜ ᱡᱩᱫᱤ ᱡᱟᱜᱮ ᱫᱟᱨᱟᱢ ᱦᱤᱡᱩᱜᱼᱟ ᱚᱱᱟ ᱠᱚ ᱟᱵᱚ ᱡᱚᱛᱚ ᱵᱚᱱ ᱥᱚᱡᱷᱮ ᱢᱟ ᱢᱮᱱᱛᱮ